ᱵᱷᱟᱞᱮ ᱠᱟᱹᱢᱤ ᱵᱚᱦᱟᱞ ᱧᱟᱢ ᱥᱩᱡᱳᱜᱽ ᱞᱟᱹᱜᱤᱫ ᱤᱧᱟᱹᱜ ᱴᱚᱴᱷᱟᱨᱮᱱ ᱠᱩᱲᱤ ᱦᱚᱯᱚᱱ ᱫᱚ ᱡᱚᱛᱚ ᱠᱷᱚᱡ ᱞᱟᱦᱟ ᱨᱮ ᱡᱟᱦᱟᱸ ᱪᱮᱞᱮᱧᱡᱽ ᱠᱚ ᱥᱟᱢᱟᱝᱟ ᱚᱱᱟ ᱫᱚ ᱦᱩᱭᱩᱜ ᱠᱟᱱᱟ ᱠᱩᱲᱤ ᱦᱚᱯᱚᱱ ᱚᱲᱟᱜ ᱠᱷᱚᱡ ᱜᱮ ᱵᱟᱠᱚ ᱩᱸᱰᱩᱝ ᱫᱟᱲᱮᱭᱟᱜᱼᱟ ᱵᱟᱠᱚ ᱩᱸᱰᱩᱸᱝ ᱚᱪᱚᱣ ᱠᱚᱣᱟ ᱡᱟᱦᱟᱸ ᱵᱷᱟᱹᱜᱤ ᱠᱟᱢᱤ ᱠᱚ ᱧᱟᱢ ᱨᱮᱦᱚᱸ ᱵᱟᱨᱦᱮ ᱵᱟᱠᱚ ᱪᱟᱞᱟᱣ ᱫᱟᱲᱮᱭᱟᱜᱼᱟ ᱡᱟᱛᱮ ᱠᱚ ᱠᱟᱹᱢᱤ ᱚᱱᱟ ᱠᱷᱟᱹᱛᱤᱨ ᱛᱮ ᱵᱷᱟᱹᱜᱤ ᱠᱟᱹᱢᱤ ᱨᱮᱭᱟᱜ ᱥᱩᱡᱳᱜᱽ ᱛᱟᱦᱮᱸ ᱛᱩᱞᱩᱡ ᱵᱟᱠᱚ ᱠᱟᱹᱢᱤ ᱫᱟᱲᱮᱜᱼᱟ